ᱥᱚᱦᱨᱟᱭ ᱫᱚ ᱢᱤᱜᱴᱟᱹᱝ ᱟᱵᱚᱣᱟᱜ ᱯᱨᱟᱠᱨᱤᱛᱤᱠ ᱯᱟᱨᱟᱵᱽ ᱠᱟᱱᱟ ᱥᱚᱦᱨᱟᱭ ᱫᱚ ᱟᱵᱚ ᱞᱟᱹᱜᱤᱫ ᱫᱚ ᱟᱹᱰᱤ ᱢᱟᱨᱟᱝ ᱯᱟᱨᱟᱵᱽ ᱠᱟᱱᱟ ᱥᱟᱱᱛᱟᱲ ᱥᱚᱢᱟᱡᱽ ᱨᱮ ᱥᱚᱨᱟᱭ ᱯᱟᱨᱟᱵᱽ ᱫᱚ ᱦᱟᱹᱛᱤ ᱞᱮᱠᱟᱱ ᱯᱟᱨᱟᱵᱽ ᱦᱚᱸᱠᱚ ᱢᱮᱛᱟᱜ ᱠᱟᱱᱟ ᱥᱮᱵᱚᱱ ᱢᱮᱛᱟᱜᱟᱜ ᱠᱟᱱᱟ ᱥᱚᱦᱨᱟᱭ ᱯᱟᱨᱟᱵᱽ ᱫᱚ ᱟᱵᱚ ᱥᱟᱱᱛᱟᱲ ᱥᱟᱶᱛᱟᱨᱮ ᱢᱚᱬᱮ ᱢᱟᱦᱟ ᱵᱚ ᱯᱟᱨᱟᱵᱚᱜ ᱠᱟᱱᱟ ᱡᱟᱦᱟᱸ ᱫᱚ ᱮᱛᱚᱦᱚᱵ ᱢᱟᱦᱟ ᱫᱚᱵᱚ ᱢᱮᱛᱟᱜ ᱠᱟᱱᱟ ᱜᱚᱴ ᱞᱮᱵᱮᱫ ᱟᱨ ᱫᱚᱥᱟᱨ ᱢᱟᱦᱟ ᱫᱚᱵᱚ ᱢᱮᱛᱟᱜ ᱠᱟᱟᱱ ᱫᱟᱠᱟ ᱢᱟᱦᱟ ᱟᱨ ᱛᱮᱥᱟᱭ ᱢᱟᱦᱟ ᱢᱟᱦᱟ ᱫᱚᱵᱚᱱ ᱢᱮᱛᱟᱜ ᱠᱟᱱᱟ ᱡᱟᱦᱟᱸ ᱫᱚ ᱜᱟᱹᱭ ᱟᱲᱟᱜ ᱪᱮ ᱠᱷᱩᱱᱴᱟᱹᱣ ᱵᱚ ᱢᱮᱛᱟᱜ ᱠᱟᱱᱟ ᱟᱨ ᱯᱩᱱ ᱢᱟᱦᱟ ᱦᱤᱞᱳᱜ ᱫᱚᱵᱚ ᱢᱮᱛᱟᱜ ᱠᱟᱱᱟ ᱡᱟᱡᱽᱞᱮ ᱢᱟᱦᱟ ᱟᱨ ᱢᱚᱬᱮ ᱢᱟᱦᱟ ᱦᱤᱞᱳ ᱫᱚᱵᱚ ᱢᱟᱛᱟᱜ ᱠᱟᱱᱟ ᱡᱟᱡᱽᱞᱮ ᱟᱲᱮ ᱢᱟᱦᱟ ᱵᱚ ᱢᱮᱛᱟᱜ ᱠᱟᱱᱟ ᱟᱫᱚ ᱮᱛᱚᱦᱚᱵ ᱦᱤᱞᱳᱜ ᱫᱚ ᱜᱚᱴ ᱞᱮᱵᱮᱫ ᱦᱤᱞᱳᱜ ᱫᱚ ᱟᱵᱚ ᱥᱟᱱᱟᱢ ᱚᱲᱟᱜ ᱫᱩᱣᱟᱹᱨ ᱵᱚ ᱜᱮᱡᱼᱜᱩᱨᱤᱡ ᱯᱷᱟᱹᱨᱪᱟᱭᱟ ᱟᱨ ᱥᱟᱱᱟᱢ ᱟᱵᱚ ᱥᱚᱦᱨᱟᱭ ᱥᱮᱴᱮᱨᱚᱜ ᱡᱚᱠᱷᱟᱡ ᱜᱚᱴᱟ ᱚᱲᱟᱜ ᱪᱮ ᱨᱟᱪᱟ ᱠᱚ ᱦᱚᱸᱵᱚᱱ ᱡᱮᱨᱮᱲ ᱥᱟᱯᱷᱟ ᱠᱟᱜᱼᱟ ᱥᱚᱦᱨᱟᱭ ᱫᱚ ᱢᱤᱫᱴᱟᱹᱝ ᱚᱱᱠᱟᱱ ᱯᱚᱨᱚᱵᱽ ᱠᱟᱱᱟ ᱡᱟᱦᱟᱸ ᱫᱚ ᱟᱵᱚ ᱥᱟᱱᱛᱟᱲ ᱥᱟᱶᱛᱟᱨᱮ ᱡᱮᱛᱮ ᱠᱷᱚᱱ ᱢᱟᱨᱟᱝ ᱯᱟᱨᱟᱵᱽ ᱦᱚᱸᱵᱚ ᱢᱮᱛᱟᱣᱟᱜ ᱠᱟᱱᱟ ᱟᱨ ᱱᱚᱣᱟ ᱥᱚᱦᱨᱟᱭ ᱯᱟᱨᱟᱵᱽ ᱫᱚ ᱜᱟᱹᱭ ᱠᱟᱰᱟ ᱪᱮ ᱰᱟᱹᱝᱨᱤ ᱠᱚ ᱞᱟᱹᱜᱤᱫ ᱯᱟᱨᱟᱵᱽ ᱠᱟᱱᱟ ᱩᱱᱠᱩ ᱯᱟᱨᱟᱵᱽ ᱛᱮᱜᱮ ᱟᱵᱚ ᱦᱚᱸᱵᱚᱱ ᱯᱟᱨᱟᱵᱚᱜ ᱠᱟᱱᱟ ᱟᱫᱚ ᱩᱱ ᱡᱚᱠᱷᱟᱡ ᱫᱚ ᱮᱛᱚᱦᱚᱵ ᱢᱟᱦᱟ ᱦᱤᱞᱳᱜ ᱫᱚ ᱜᱚᱴ ᱵᱚᱸᱜᱟᱭ ᱦᱤᱞᱳᱜ ᱫᱚ ᱥᱮᱛᱟᱜ ᱡᱚᱠᱷᱟᱡ ᱫᱚ ᱜᱚᱴᱟ ᱚᱲᱟᱜ ᱫᱩᱣᱟᱹᱨ ᱵᱚᱱ ᱜᱮᱡᱼᱜᱩᱨᱤᱡ ᱯᱷᱟᱹᱨᱪᱟᱹᱭᱟ ᱟᱨ ᱜᱮᱡᱼᱜᱩᱨᱤᱡ ᱯᱷᱟᱹᱨᱪᱟᱹ ᱠᱟᱛᱮ ᱛᱟᱨᱤᱥᱤᱝ ᱡᱚᱠᱷᱟᱡ ᱫᱚ ᱡᱚᱠᱷᱟᱱ ᱟᱵᱚ ᱜᱚᱴ ᱞᱮᱵᱮᱫ ᱵᱚᱱ ᱤᱫᱤ ᱠᱚᱣᱟ ᱟᱨ ᱜᱚᱴ ᱞᱮᱵᱮᱫ ᱰᱟᱹᱝᱨᱤ ᱠᱚ ᱤᱫᱤ ᱠᱟᱛᱮ ᱫᱚ ᱩᱱᱡᱚᱠᱷᱟᱡ ᱫᱚ ᱰᱟᱹᱝᱨᱤ ᱠᱚᱫᱚ ᱡᱮ ᱟᱠᱚᱣᱟᱜ ᱠᱩᱰᱰᱷᱟᱹ ᱪᱮ ᱮᱢᱟᱱ ᱠᱚᱫᱚ ᱵᱟᱢᱵᱚ ᱞᱟᱜᱟᱣ ᱠᱚᱣᱟ ᱩᱱ ᱡᱚᱠᱷᱟᱡ ᱫᱚ ᱢᱤᱫᱴᱟᱹᱝ ᱴᱟᱺᱰᱤᱨᱮ ᱡᱮ ᱚᱸᱰᱮ ᱢᱤᱫ ᱡᱟᱭᱜᱟᱨᱮ ᱜᱩᱨᱤᱡ ᱯᱷᱟᱹᱨᱪᱟ ᱦᱟᱛᱮᱫ ᱚᱸᱰᱮ ᱚᱱᱟ ᱜᱩᱨᱤᱡ ᱪᱮᱛᱟᱱᱨᱮ ᱢᱤᱫᱴᱟᱹᱝ ᱵᱤᱞᱤᱵᱚᱱ ᱫᱚᱦᱚᱭᱟ ᱡᱟᱦᱟᱸ ᱫᱚ ᱚᱱᱟ ᱵᱤᱞᱤ ᱵᱚ ᱟᱵᱚᱨᱮᱱ ᱩᱱᱠᱩ ᱰᱟᱹᱝᱨᱤᱵᱚᱱ ᱞᱮᱵᱮᱫ ᱦᱚᱪᱚ ᱠᱚᱣᱟ ᱟᱨ ᱡᱟᱦᱟᱭ ᱤᱡ ᱰᱟᱝᱨᱤ ᱡᱩᱫᱤ ᱚᱱᱟ ᱵᱤᱞᱤ ᱞᱮᱵᱮᱫ ᱠᱮᱜᱼᱟᱭ ᱮᱱᱠᱷᱟᱱ ᱫᱚ ᱩᱱᱤ ᱚᱲᱟᱜ ᱨᱮᱫᱚ ᱢᱮᱱᱟᱵᱚ ᱟᱹᱰᱤ ᱡᱳᱨᱜᱮ ᱥᱟᱶᱟᱭᱟ ᱱᱮᱥ ᱫᱚ ᱟᱨ ᱩᱱᱤ ᱡᱩᱫᱤ ᱚᱱᱟ ᱰᱟᱹᱝᱨᱤ ᱚᱱᱟ ᱵᱤᱞᱤ ᱞᱮᱵᱮᱫ ᱠᱮᱜᱼᱟᱭ ᱛᱟᱭᱚᱢ ᱫᱚ ᱩᱱᱤᱭᱟᱜ ᱧᱚᱛᱩᱢ ᱤᱫᱤ ᱠᱟᱛᱮ ᱟᱵᱚ ᱵᱚᱱ ᱦᱟᱞᱞᱟ ᱟᱛᱮ ᱰᱟᱹᱝᱨᱤ ᱵᱚᱱ ᱯᱤᱰᱜᱟᱹᱣ ᱟᱹᱜᱩ ᱠᱚᱣᱟ ᱟᱫᱚ ᱥᱚᱦᱨᱟᱭ ᱫᱚᱥᱟᱨ ᱦᱤᱞᱳᱜ ᱫᱚ ᱫᱟᱠᱟ ᱫᱤᱱ ᱵᱚ ᱢᱮᱱᱟ ᱤᱱᱟᱹ ᱦᱤᱞᱳᱜ ᱫᱚ ᱤᱱᱟᱹ ᱦᱤᱞᱳᱜ ᱫᱚ ᱥᱟᱱᱟᱢ ᱥᱮᱛᱟᱜ ᱡᱷᱚᱜ ᱠᱷᱚᱱᱜᱮ ᱜᱚᱴᱟ ᱚᱲᱟᱜ ᱫᱩᱣᱟᱹᱨ ᱦᱚᱸᱵᱚᱱ ᱜᱩᱨᱤᱡ ᱯᱷᱩᱨᱪᱟᱹᱭᱟ ᱟᱨ ᱮᱠᱷᱚᱱ ᱛᱟᱨᱟᱥᱤᱝ ᱦᱩᱭᱩᱜᱼᱟ ᱤᱱᱟᱹ ᱦᱤᱞᱳᱜ ᱫᱚ ᱟᱵᱚ ᱥᱟᱱᱟᱢ ᱚᱲᱟᱜ ᱨᱮ ᱡᱮᱵᱚᱱ ᱫᱟᱠᱟᱭᱟ ᱟᱨ ᱚᱱᱟ ᱧᱩᱛᱩᱢ ᱛᱮ ᱤᱱᱟᱹ ᱦᱤᱞᱳᱜ ᱫᱚ ᱦᱟᱺᱰᱤ ᱠᱚᱦᱚᱸᱵᱚᱱ ᱵᱚᱸᱜᱟᱭᱟ ᱟᱨ ᱛᱮᱥᱟᱨ ᱦᱤᱞᱳᱜ ᱫᱚ ᱡᱟᱦᱟᱸ ᱫᱚᱵᱚᱱ ᱢᱮᱛᱟᱜ ᱠᱟᱱᱟ ᱜᱟᱹᱭ ᱟᱲᱟᱜ ᱥᱮᱵᱟᱝᱟ ᱰᱟᱝᱨᱤ ᱠᱷᱩᱱᱴᱟᱹᱣ ᱟᱫᱚ ᱤᱱᱟᱹ ᱦᱤᱞᱳᱜ ᱫᱚ ᱥᱮᱛᱟᱜ ᱠᱷᱚᱱᱟᱜ ᱜᱮ ᱥᱟᱱᱟᱢ ᱚᱲᱟᱜ ᱫᱩᱣᱟᱹᱨ ᱠᱚᱵᱚᱱ ᱜᱮᱡ ᱜᱩᱨᱤᱡ ᱥᱟᱯᱷᱟᱭᱟ ᱟᱨ ᱤᱱᱟᱹ ᱦᱤᱞᱳᱜ ᱫᱚ ᱜᱮᱡ ᱜᱩᱨᱤᱡ ᱥᱟᱯᱷᱟ ᱠᱟᱛᱮ ᱫᱚ ᱛᱟᱭᱚᱢ ᱫᱚ ᱟᱫᱚ ᱰᱟᱹᱝᱨᱤᱵᱚᱱ ᱠᱷᱩᱱᱴᱟᱹᱣ ᱠᱚᱣᱟ ᱟᱫᱚ ᱰᱟᱹᱝᱨᱤ ᱠᱷᱩᱱᱴᱟᱹᱣ ᱞᱟᱹᱜᱤᱫ ᱛᱮᱫᱚ ᱥᱟᱱᱟᱢ ᱟᱵᱚ ᱠᱩᱞᱦᱤ ᱠᱩᱞᱦᱤ ᱛᱮᱵᱚᱱ ᱵᱚ ᱡᱟᱦᱟᱭ ᱠᱚᱨᱤᱱ ᱰᱟᱹᱝᱨᱤ ᱢᱮᱱᱟᱜ ᱠᱚᱣᱟ ᱚᱱᱟ ᱠᱩᱞᱦᱤᱛᱮ ᱠᱷᱩᱱᱴᱤ ᱵᱚᱱ ᱵᱤᱫᱟ ᱟᱨ ᱡᱟᱦᱟᱸᱭ ᱠᱚᱨᱮᱱ ᱵᱟᱝᱦᱚᱸ ᱢᱮᱱᱟᱜ ᱠᱚᱣᱟ ᱮᱱᱠᱷᱟᱱ ᱫᱚ ᱮᱴᱟᱜ ᱦᱚᱲ ᱠᱚᱨᱤᱱ ᱟᱹᱜᱩ ᱠᱟᱛᱮ ᱦᱚᱸ ᱵᱚᱱ ᱠᱷᱩᱱᱴᱟᱹᱣ ᱠᱚᱜᱮᱭᱟ ᱟᱫᱚ ᱚᱱᱟ ᱠᱷᱩᱱᱴᱤ ᱠᱚ ᱵᱤᱫ ᱞᱟᱜᱤᱫ ᱛᱮ ᱟᱵᱚ ᱜᱚᱴᱟ ᱚᱱᱟ ᱠᱚᱨᱮ ᱵᱚᱱ ᱞᱟᱭᱟ ᱟᱨ ᱚᱱᱟ ᱞᱟ ᱟᱛᱮ ᱠᱷᱩᱱᱴᱤ ᱵᱤᱫ ᱠᱟᱛᱮ ᱛᱟᱭᱚᱢ ᱫᱚ ᱚᱱᱟ ᱠᱷᱩᱱᱴᱤ ᱫᱷᱟᱨᱮ ᱟᱲᱮᱛᱮ ᱜᱚᱴᱟ ᱜᱩᱨᱤᱡ ᱥᱟᱯᱷᱟ ᱠᱟᱛᱮ ᱛᱟᱭᱚᱢ ᱫᱚ ᱚᱸᱰᱮ ᱰᱟᱝᱨᱤ ᱠᱷᱩᱱᱴᱟᱹᱣ ᱞᱟᱹᱜᱤᱫ ᱜᱟᱱ ᱠᱟᱱᱟ ᱟᱫᱚ ᱰᱟᱹᱝᱨᱤ ᱠᱷᱩᱱᱴᱟᱹᱣ ᱢᱟᱲᱟᱝ ᱨᱮ ᱟᱵᱚ ᱫᱚ ᱫᱷᱟᱣᱟ ᱵᱤᱸᱰᱟᱹ ᱵᱚᱱ ᱤᱨ ᱟᱜᱩᱭᱟ ᱟᱨ ᱫᱷᱟᱣᱟ ᱵᱤᱸᱰᱟᱹ ᱤᱨᱻ ᱫᱚ ᱟᱵᱚ ᱰᱟᱝᱨᱤ ᱰᱟᱝᱨᱤ ᱠᱚ ᱞᱟᱹᱜᱤᱫ ᱫᱚ ᱟᱹᱰᱤ ᱡᱳᱨ ᱜᱮ ᱞᱟᱹᱠᱛᱤ ᱜᱮᱭᱟ ᱟᱫᱚ ᱨᱟᱪᱟᱨᱮ ᱢᱤᱫᱴᱷᱮᱱ ᱜᱩᱨᱤᱡ ᱥᱟᱯᱷᱟ ᱟᱛᱮ ᱟᱨ ᱪᱮ ᱵᱟᱝᱢᱟ ᱟᱨ ᱚᱸᱰᱮ ᱡᱟᱦᱟ ᱨᱮᱵᱚ ᱜᱩᱨᱤᱡ ᱠᱟᱜᱼᱟ ᱚᱸᱰᱮ ᱫᱚ ᱟᱵᱚ ᱦᱚᱞᱚᱝᱛᱮ ᱚᱞ ᱠᱟᱛᱮ ᱟᱨ ᱟᱵᱚᱣᱟᱜ ᱡᱮ ᱨᱟᱪᱟ ᱠᱚᱨᱮ ᱥᱮ ᱵᱟᱝᱢᱟ ᱰᱟᱹᱝᱨᱤ ᱡᱟᱦᱟᱸ ᱵᱚ ᱠᱷᱩᱴᱤ ᱠᱷᱩᱱᱴᱟᱹᱣ ᱠᱚᱣᱟ ᱚᱸᱰᱮ ᱦᱚᱸ ᱚᱞ ᱠᱟᱛᱮ ᱟᱨ ᱚᱱᱟ ᱠᱷᱩᱱᱴᱤ ᱨᱮᱦᱚᱸ ᱦᱚᱞᱚᱝᱛᱮ ᱚᱞ ᱠᱟᱛᱮ ᱛᱟᱭᱚᱢ ᱫᱚ ᱚᱱᱟ ᱫᱷᱟᱣᱟ ᱵᱤᱸᱰᱟᱹ ᱫᱚ ᱟᱨ ᱵᱚ ᱤᱨᱻ ᱟᱹᱜᱩᱭᱟ ᱫᱷᱟᱶᱟ ᱵᱤᱰᱟᱹ ᱫᱚ ᱯᱮ ᱪᱩᱯᱩᱫ ᱵᱟᱝᱠᱷᱟᱱ ᱢᱚᱬᱮ ᱪᱩᱯᱩᱫ ᱵᱚᱱ ᱤᱨᱻ ᱟᱹᱜᱩᱭᱟ ᱢᱮᱱ ᱫᱚ ᱚᱱᱟ ᱫᱚ ᱵᱤᱡᱳᱲ ᱜᱮᱵᱚᱱ ᱤᱨᱻ ᱟᱹᱜᱩᱭᱟ ᱟᱨ ᱫᱷᱟᱣᱟ ᱵᱤᱸᱰᱟᱹ ᱤᱨᱻ ᱟᱛᱮᱫ ᱫᱚ ᱥᱤᱫᱷᱟᱹ ᱟᱵᱚᱣᱟᱜ ᱚᱱᱟ ᱵᱚᱦᱚᱜ ᱨᱮᱵᱚᱱ ᱫᱚᱦᱚᱭᱟ ᱟᱨ ᱚᱱᱟ ᱵᱚᱦᱚᱜ ᱨᱮ ᱫᱚᱦᱚ ᱠᱟᱛᱮ ᱫᱚ ᱛᱟᱭᱚᱢ ᱥᱮᱫ ᱫᱚ ᱵᱟᱝᱵᱚᱱ ᱠᱚᱭᱚᱜᱟ ᱟᱨ ᱚᱱᱮ ᱫᱤᱯᱤᱞ ᱟᱜᱩ ᱠᱟᱛᱮ ᱫᱚ ᱥᱤᱫᱟᱹ ᱟᱵᱚ ᱡᱟᱦᱟᱸ ᱨᱮᱵᱚᱱ ᱜᱩᱨᱤᱡ ᱟᱠᱟᱜᱼᱟ ᱚᱸᱰᱮ ᱵᱚᱱ ᱫᱚᱦᱚᱭᱟ ᱟᱨ ᱟᱸᱰᱮ ᱫᱚᱦᱚ ᱠᱟᱛᱮᱫ ᱛᱟᱭᱚᱢ ᱫᱚ ᱚᱱᱟ ᱵᱚᱱ ᱜᱟᱞᱟᱝᱟ ᱵᱟᱨᱭᱟ ᱫᱚ ᱦᱚᱯᱚᱱ ᱯᱮᱴᱮᱨᱟ ᱵᱚᱞ ᱞᱮᱠᱟ ᱡᱮᱢᱚᱱ ᱚᱱᱟ ᱫᱚ ᱫᱮᱹᱨᱮᱹᱧ ᱨᱮᱵᱚ ᱞᱟᱜᱟᱣ ᱠᱚᱣᱟ ᱟᱨ ᱯᱮᱭᱟ ᱫᱚ ᱜᱟᱞᱟᱝ ᱟᱵᱚᱱ ᱡᱮᱢᱚᱱ ᱟᱵᱚ ᱚᱱᱟ ᱢᱚᱞᱚᱝ ᱨᱮᱵᱚ ᱛᱚᱞᱟᱠᱚᱣᱟ ᱟᱨ ᱚᱱᱟ ᱠᱚ ᱥᱟᱡᱟᱣ ᱟᱛᱮ ᱪᱮ ᱚᱱᱟ ᱠᱚ ᱞᱟᱜᱟᱣᱟᱛᱮ ᱡᱮ ᱰᱟᱹᱝᱨᱤ ᱠᱷᱩᱱᱴᱟᱹᱣ ᱫᱚᱵᱚᱱ ᱚᱸᱰᱚᱠ ᱠᱚᱣᱟ ᱟᱫᱚ ᱩᱱ ᱚᱠᱛᱚ ᱫᱚ ᱡᱚᱠᱷᱟᱱ ᱰᱟᱝᱨᱤ ᱵᱚᱱ ᱠᱷᱩᱱᱴᱟᱹᱣ ᱠᱚᱣᱟ ᱚᱱᱟ ᱢᱟᱲᱟᱝ ᱨᱮᱫᱚ ᱰᱟᱹᱝᱨᱤ ᱠᱚ ᱠᱚ ᱪᱩᱢᱟᱹᱲᱟ ᱠᱚᱣᱟ ᱟᱫᱚ ᱚᱱᱟ ᱮᱛᱚᱦᱚᱵ ᱪᱩᱢᱟᱹᱲᱟ ᱫᱚ ᱢᱟᱹᱡᱷᱤ ᱵᱟᱵᱟᱭᱤᱡ ᱠᱚ ᱪᱩᱢᱟᱹᱲᱟᱭ ᱭᱟ ᱟᱨ ᱮᱛᱚᱦᱚᱵ ᱠᱷᱩᱱᱴᱟᱹᱣ ᱫᱚ ᱢᱟᱹᱡᱷᱤ ᱵᱟᱵᱟ ᱜᱮ ᱚᱸᱰᱚᱠᱮᱭᱟ ᱟᱨ ᱚᱱᱟ ᱠᱷᱩᱱᱴᱟᱹᱣ ᱡᱚᱠᱷᱚᱡ ᱫᱚ ᱩᱱᱟᱹᱜ ᱨᱟᱹᱥᱠᱟᱹ ᱪᱮ ᱩᱱᱟᱹᱜ ᱢᱚᱡᱽ ᱤᱠᱟᱹᱜᱼᱟ ᱡᱮ ᱚᱱᱟ ᱢᱮᱱᱜᱮ ᱵᱟᱝ ᱜᱟᱱᱚᱜᱼᱟ ᱩᱱᱡᱚᱠᱷᱟᱡ ᱚᱱᱟ ᱠᱷᱩᱱᱴᱟᱹᱣ ᱡᱚᱠᱷᱟᱡ ᱫᱚ ᱩᱱᱟᱹᱜ ᱪᱮᱦᱨᱟ ᱰᱟᱹᱝᱨᱤ ᱦᱚᱸᱠᱚ ᱮᱱᱮᱡ ᱟ ᱪᱮ ᱩᱱᱟᱹᱜ ᱪᱮᱦᱨᱟ ᱚᱱᱟ ᱰᱟᱹᱝᱨᱤ ᱦᱚᱸᱠᱚ ᱨᱚᱯᱚᱜᱟ ᱟᱹᱰᱤ ᱢᱚᱡᱟ ᱧᱮᱞ ᱛᱮᱦᱚᱸ ᱟᱹᱰᱤ ᱨᱟᱹᱥᱠᱟᱹᱜᱮ ᱵᱩᱡᱷᱟᱹᱜᱼᱟ ᱥᱚᱦᱨᱟᱭ ᱯᱟᱨᱟᱵᱽ ᱫᱚ ᱤᱧ ᱫᱚ ᱚᱱᱟ ᱞᱟᱹᱜᱤᱫ ᱦᱚᱧ ᱠᱩᱥᱤᱭᱟᱜᱼᱟ ᱡᱮ ᱱᱚᱣᱟ ᱯᱟᱨᱟᱵ ᱨᱮᱫᱚ ᱟᱵᱚᱨᱤᱱ ᱯᱮᱲᱟ ᱠᱚ ᱥᱮ ᱫᱟᱹᱭ ᱠᱚᱦᱚᱸ ᱠᱚ ᱟᱵᱚ ᱚᱲᱟᱜ ᱨᱮᱠᱚ ᱦᱤᱡᱩᱜᱼᱟ ᱟᱨ ᱟᱵᱚᱣᱟᱜ ᱠᱷᱩᱱᱴᱟᱹᱣ ᱠᱚᱣᱟ ᱪᱮ ᱟᱵᱚᱣᱟᱜ ᱚᱱᱟ ᱵᱮᱵᱚᱦᱟᱨ ᱠᱚᱦᱚᱸ ᱠᱚ ᱧᱮᱞᱟ ᱟᱨ ᱩᱢ ᱢᱟᱦᱟ ᱦᱤᱞᱳᱜ ᱫᱚᱵᱚ ᱢᱮᱛᱟᱜ ᱠᱟᱱᱟ ᱡᱟᱡᱽᱞᱮ ᱢᱟᱦᱟ ᱡᱟᱦᱟᱸ ᱫᱚ ᱱᱚᱣᱟ ᱢᱟᱦᱟ ᱨᱮᱫᱚ ᱟᱵᱚ ᱥᱟᱱᱟᱢ ᱠᱚᱣᱟᱜ ᱚᱲᱟᱜ ᱪᱮ ᱦᱚᱲ ᱠᱚᱦᱚᱸ ᱛᱟᱭᱚᱢ ᱫᱚ ᱚᱱᱟ ᱛᱟᱨᱟᱥᱤᱝ ᱡᱚᱠᱷᱟᱡ ᱫᱚ ᱜᱚᱴᱟ ᱠᱩᱦᱤ ᱠᱩᱞᱦᱤ ᱛᱮᱵᱚᱱ ᱥᱮᱨᱮᱧ ᱤᱫᱤᱭᱟ ᱟᱨ ᱢᱚᱬᱮ ᱢᱟᱦᱟ ᱦᱤᱞᱳᱜ ᱫᱚ ᱦᱩᱭᱩᱜ ᱠᱟᱱᱟ ᱡᱟᱡᱽᱞᱮ ᱢᱟᱦᱟ ᱥᱚᱲᱮ ᱡᱚᱝ ᱢᱤᱫ ᱢᱟᱦᱟ ᱱᱚᱣᱟ ᱢᱟᱦᱟ ᱦᱤᱞᱳᱜ ᱫᱚ ᱦᱩᱭᱩᱜ ᱠᱟᱱᱟ ᱡᱮᱛᱮ ᱟᱵᱚ ᱥᱟᱱᱟᱢ ᱦᱚᱲ ᱠᱚ ᱥᱚᱲᱮ ᱵᱚᱱ ᱡᱚᱢ ᱢᱤᱫᱟ ᱟᱨ ᱱᱚᱣᱟ ᱯᱟᱨᱟᱵᱽ ᱨᱮᱫᱚ ᱤᱧ ᱟᱹᱰᱤ ᱡᱳᱨ ᱨᱟᱹᱥᱠᱟᱹ ᱜᱮ ᱥᱮ ᱨᱚᱢᱚᱡᱽᱜᱤᱧ ᱟᱹᱭᱠᱟᱹᱣᱟ ᱱᱚᱜ ᱚ ᱱᱚᱝᱠᱟᱱ ᱥᱚᱦ ᱱᱚᱜ ᱚ ᱱᱚᱝᱠᱟᱱ ᱥᱚᱦᱨᱟᱭ ᱯᱟᱨᱟᱵᱽ ᱨᱮᱫᱚ ᱟᱵᱚᱣᱟᱜ ᱥᱚᱢᱟᱡᱽ ᱞᱟᱜᱤᱫ ᱥᱟᱱᱛᱟᱞᱤ ᱥᱟᱶᱛᱟ ᱞᱟᱹᱜᱤᱫ ᱫᱚ ᱥᱚᱦᱨᱟᱭ ᱯᱟᱨᱟᱵᱽ ᱜᱮ ᱡᱮᱛᱮᱠᱷᱚᱱ ᱢᱟᱨᱟᱝ ᱯᱟᱨᱟᱵ ᱠᱟᱱᱟ ᱟᱨ ᱱᱚᱣᱟ ᱫᱚ ᱦᱟᱹᱛᱤ ᱞᱮᱠᱟᱱ ᱯᱟᱨᱟᱵᱽ ᱦᱚᱸᱵᱚ ᱢᱮᱛᱟᱣᱟᱜ ᱠᱟᱱᱟ ᱚᱱᱟ ᱞᱟᱜᱤᱫ ᱤᱧ ᱫᱚ ᱥᱚᱦᱨᱟᱭ ᱯᱟᱨᱟᱵᱽ ᱫᱚ ᱟᱹᱰᱤᱡᱳᱨᱤᱧ ᱠᱩᱥᱤᱭᱟᱜᱼᱟ ᱟᱨ ᱟᱹᱰᱤ ᱨᱟᱹᱥᱠᱟᱹᱜᱤᱧ ᱵᱩᱡᱷᱟᱹᱣᱟ ᱱᱚᱣᱟ ᱫᱚ ᱢᱤᱫᱴᱟᱹᱝ ᱚᱱᱠᱟᱱ ᱯᱟᱨᱟᱵᱽ ᱠᱟᱱᱟ ᱟᱵᱚᱣᱟᱜ ᱥᱟᱱᱛᱟᱲ ᱥᱚᱢᱟᱡᱽ ᱠᱚ ᱞᱟᱹᱜᱤᱫ ᱥᱮ ᱥᱟᱱᱛᱟᱲ ᱥᱟᱶᱛᱟ ᱠᱚ ᱞᱟᱹᱜᱤᱫ ᱟᱵᱚᱣᱟᱜ ᱢᱤᱫᱴᱟᱹᱝ ᱱᱚᱣᱟ ᱜᱮ ᱡᱮᱛᱮ ᱠᱷᱚᱱ ᱢᱟᱨᱟᱝ ᱯᱟᱨᱟᱵᱽ ᱠᱟᱱᱟ ᱡᱮ ᱱᱚᱣᱟ ᱫᱚ ᱟᱵᱚ ᱢᱚᱬᱮ ᱢᱟᱦᱟ ᱵᱚᱱ ᱯᱟᱨᱟᱵᱚᱜᱼᱟ ᱟᱨ ᱱᱚᱣᱟ ᱨᱮᱜᱮ ᱟᱵᱚ ᱥᱟᱱᱟᱢ ᱯᱮᱲᱟ ᱠᱚ ᱛᱟᱵᱚ ᱥᱮ ᱫᱟᱹᱭ ᱛᱮᱧᱟᱝ ᱠᱚᱦᱚᱸ ᱟᱵᱚᱨᱤᱱ ᱠᱚ ᱦᱮᱡ ᱠᱚᱜᱼᱟ ᱟᱨ ᱩᱱᱠᱩ ᱦᱚᱸ ᱠᱚᱣᱟᱜ ᱱᱚᱣᱟ ᱥᱚᱦᱨᱟᱭ ᱯᱟᱨᱟᱵᱽ ᱠᱚ ᱡᱮᱛᱮ ᱦᱚᱲ ᱯᱟᱨᱟᱵᱽ ᱵᱚ ᱢᱤᱫᱩᱜᱼᱟ ᱟᱫᱚ ᱱᱚᱣᱟᱜᱮ ᱤᱧ ᱫᱚ ᱥᱚᱦᱨᱟᱭ ᱯᱟᱨᱟᱵᱽ ᱨᱮᱫᱚ ᱟᱰᱤᱡᱳᱨᱤᱧ ᱠᱩᱥᱤᱭᱟᱜᱼᱟ ᱟᱨ ᱟᱹᱰᱤᱡᱳᱨ ᱤᱧ ᱨᱟᱹᱥᱠᱟᱹᱜᱮᱧ ᱵᱩᱡᱷᱟᱹᱣᱟ ᱚᱱᱟ ᱞᱟᱹᱜᱤᱫ ᱟᱵᱚ ᱥᱟᱱᱛᱟᱲ ᱥᱟᱶᱛᱟ ᱨᱮᱫᱚ ᱥᱚᱦᱨᱟᱭ ᱯᱟᱨᱟᱵᱽ ᱫᱚ ᱟᱹᱰᱤᱡᱳᱨᱤᱧ ᱢᱟᱱᱟᱣ ᱵᱟᱛᱟᱣᱟ ᱟᱨ ᱟᱹᱰᱤ ᱡᱳᱨᱤᱧ ᱯᱟᱹᱛᱭᱟᱹᱣᱟᱜ ᱜᱮᱭᱟ